ᱦᱮᱸ ᱦᱮᱞᱳ ᱦᱮᱸ ᱦᱮᱞᱳ ᱦᱮᱸ ᱚᱴᱳ ᱰᱨᱟᱭᱵᱷᱟᱨᱤᱧ ᱞᱟᱹᱭ ᱫᱟ ᱞᱟᱹᱭ ᱢᱮ ᱪᱮᱫ ᱮᱢ ᱞᱟᱹᱭᱫᱟ ᱮᱠ ᱰᱤᱥᱮᱢᱵᱚᱨ ᱦᱤᱞᱳᱜ ᱦᱮᱸ ᱯᱷᱟᱠᱟ ᱜᱤᱭᱟᱹᱧ ᱚᱠᱟ ᱠᱷᱚᱱᱮᱢ ᱨᱚᱲᱮᱫ ᱠᱟᱱ ᱛᱮ ᱚ ᱟᱪᱪᱷᱟ ᱚ ᱢᱟᱱᱮ ᱮᱠᱮᱭ ᱰᱮ ᱴ ᱮᱠᱮᱭ ᱰᱤᱥᱮᱢᱵᱚᱨ ᱛᱟᱭ ᱛᱚ ᱦᱮᱸ ᱚ ᱦᱮᱸ ᱯᱷᱟᱠᱟ ᱫᱚ ᱯᱷᱟᱠᱟ ᱜᱮ ᱢᱤᱱᱟᱹᱧᱟ ᱥᱤᱧ ᱢᱟᱨᱥᱟᱞ ᱜᱮ ᱧᱤᱫᱟᱹ ᱢᱟ ᱪᱮᱫ ᱠᱚ ᱢᱮᱛᱟᱜ ᱠᱟᱱᱟ ᱟᱨ ᱛᱤᱱᱟᱹᱜ ᱦᱚᱲᱯᱮ ᱪᱟᱞᱟᱜ ᱛᱮ ᱪᱷᱚ ᱡᱚᱱ ᱯᱮ ᱪᱟᱞᱟᱜᱼᱟ ᱢᱟᱱᱮ ᱥᱚᱠᱟᱞ ᱨᱮᱯᱮ ᱪᱟᱞᱟᱜᱼᱟ ᱢᱟᱱᱠᱚᱲ ᱠᱷᱚᱱ ᱵᱚᱨᱫᱷᱚᱢᱟᱱ ᱛᱟᱨᱯᱚᱨ ᱫᱩᱯᱩᱨ ᱛᱮ ᱵᱟᱝᱠᱷᱟᱱ ᱵᱤᱠᱮᱞ ᱛᱮᱯᱮ ᱨᱩᱣᱟᱹᱲᱚᱜᱼᱟ ᱛᱟᱭ ᱛᱚ ᱚᱻ ᱟᱪᱪᱷᱟ ᱟᱪᱪᱷᱟ ᱦᱮᱸ ᱯᱷᱟᱠᱟ ᱜᱮ ᱢᱤᱱᱟᱹᱧᱟ ᱚᱸᱻ ᱵᱷᱟᱲᱟ ᱫᱚ ᱳᱭ ᱯᱚᱱᱨᱚ ᱥᱚ ᱴᱟᱠᱟ ᱞᱮᱠᱟ ᱞᱟᱜᱟᱼᱟ ᱦᱮᱸ ᱪᱮᱫᱟᱜ ᱥᱮ ᱱᱤᱛᱚᱜ ᱥᱩᱱᱩᱢ ᱫᱟᱢ ᱠᱚᱦᱚᱸ ᱟᱹᱰᱤᱜᱮ ᱡᱟᱹᱥᱛᱤᱣ ᱠᱟᱱᱟ ᱡᱟᱨ ᱠᱟᱨᱚᱱ ᱛᱮ ᱢᱟᱱᱮ ᱵᱷᱟᱲᱟ ᱠᱚᱦᱚᱸ ᱯᱚᱱᱨᱚ ᱥᱚ ᱴᱟᱠᱟ ᱞᱟᱜᱟᱜᱼᱟ ᱟᱨ ᱵᱟᱝᱠᱷᱟᱱ ᱫᱚ ᱯᱚᱭᱥᱟ ᱨᱮᱭᱟᱜ ᱵᱤᱥᱚᱭ ᱠᱟᱱᱟ ᱛᱚ ᱟᱨ ᱵᱟᱝᱠᱷᱟᱱ ᱫᱚ ᱵᱟᱝ ᱯᱚᱥᱟᱜᱼᱟ ᱯᱚᱱᱨᱚ ᱥᱚ ᱴᱟᱠᱟ ᱜᱮ ᱞᱟᱜᱟᱜᱼᱟ ᱪᱮᱫᱟᱜ ᱥᱮ ᱱᱤᱛᱚᱜ ᱡᱟᱦᱟᱸ ᱥᱩᱱᱩᱢ ᱫᱟᱢ ᱥᱮ ᱚᱱᱟ ᱟᱹᱰᱤ ᱛᱮᱫ ᱜᱮ ᱵᱟᱹᱲᱛᱤᱣ ᱠᱟᱱᱟ ᱡᱟᱨ ᱠᱟᱨᱚᱱ ᱛᱮ ᱦᱟᱸᱜ ᱚᱱᱠᱟ ᱯᱚᱭᱥᱟ ᱰᱷᱮᱨ ᱦᱟᱛᱟᱣ ᱦᱩᱭᱩᱜ ᱠᱟᱱᱟ ᱢᱟᱱᱮ ᱟᱞᱮ ᱴᱷᱮᱱ ᱦᱚᱸ ᱩᱯᱟᱹᱭ ᱦᱟᱸᱜ ᱵᱟᱹᱱᱩᱜ ᱠᱟᱫᱟ ᱵᱩᱡᱷᱟᱹᱣ ᱫᱟᱢ ᱛᱚ ᱪᱮᱫᱟᱜ ᱥᱮ ᱥᱩᱱᱩᱢ ᱫᱟᱢ ᱮᱛᱚᱴᱟ ᱜᱮ ᱡᱟᱹᱥᱛᱤᱣ ᱠᱟᱱᱟ ᱡᱩᱫᱤ ᱯᱚᱱᱨᱚᱥᱚ ᱴᱟᱠᱟ ᱵᱟᱢ ᱦᱟᱛᱟᱣᱟ ᱥᱮ ᱛᱟᱦᱞᱮ ᱠᱷᱟᱱ ᱵᱟᱝ ᱵᱟᱧᱪᱟᱜᱼᱟ ᱚᱱᱟ ᱠᱟᱨᱚᱱ ᱛᱮᱦᱟᱸᱜ ᱦᱮᱸ ᱫᱚᱥᱴᱟ ᱨᱮ ᱯᱳᱣᱪᱷᱟᱣ ᱟᱨᱠᱤ ᱛᱟᱦᱞᱮ ᱢᱳᱴᱟᱢᱩᱴᱤ ᱳᱭ ᱥᱟᱲᱮ ᱟᱴᱴᱟ ᱫᱤᱠᱮ ᱱᱚᱴᱟ ᱫᱤᱠᱮ ᱩᱰᱩᱠ ᱞᱮᱱᱠᱷᱟᱱ ᱜᱮ ᱯᱳᱣᱪᱷᱟᱣᱟ ᱟᱨᱠᱤ ᱚᱻ ᱟᱫᱚ ᱵᱟᱯᱞᱟ ᱫᱚ ᱟᱪᱪᱷᱟ ᱟᱪᱪᱷᱟ ᱛᱤᱱ ᱜᱷᱟᱹᱲᱤᱡ ᱛᱟᱦᱮᱱ ᱦᱩᱭᱩᱜᱼᱟ ᱛᱟ ᱦᱚᱸ ᱟᱹᱱᱩᱢᱟᱱᱤᱠ ᱢᱤᱫᱴᱮᱱ ᱟᱪᱪᱷᱟ ᱟᱪᱪᱷᱟ ᱯᱟᱸᱪᱴᱟ ᱪᱷᱚᱴᱟ ᱥᱮᱫ ᱢᱟᱱᱮ ᱵᱟᱯᱞᱟ ᱢᱮᱱᱟᱜᱼᱟ ᱛᱟᱭ ᱛᱚ ᱢᱟᱱᱮ ᱟᱨᱠᱤ ᱵᱟᱯᱞᱟ ᱢᱮᱱᱟᱜᱼᱟ ᱛᱟᱭ ᱛᱚ ᱦᱮᱸ ᱪᱷᱚᱭ ᱡᱚᱱ ᱯᱮ ᱪᱟᱞᱟᱜᱼᱟ ᱢᱟᱱᱮ ᱥᱚᱠᱟᱞ ᱚᱱᱠᱟ ᱱᱚᱴᱟ ᱥᱟᱲᱮ ᱱᱚᱴᱟ ᱫᱤᱠ ᱟᱨ ᱟᱹᱭᱩᱵ ᱵᱮᱞᱟ ᱟᱨ ᱪᱷᱚᱴᱟ ᱫᱤᱠ ᱨᱩᱣᱟᱹᱲ ᱛᱟᱭ ᱛᱚ ᱚ ᱦᱮᱸ ᱦᱩᱭᱩᱜ ᱜᱮᱭᱟ ᱦᱮᱸ ᱯᱚᱱᱮᱨᱳ ᱥᱚ ᱴᱟᱠᱟ ᱦᱮᱸ ᱯᱚᱱᱮᱨᱳ ᱥᱚ ᱴᱟᱠᱟ ᱞᱟᱜᱟᱜᱼᱟ ᱦᱮᱸ ᱴᱷᱤᱠ ᱜᱮᱭᱟ ᱛᱚᱵᱮ ᱦᱮᱸ ᱴᱷᱤᱠ ᱜᱮᱭᱟ